ᱱᱚᱣᱟ ᱫᱷᱟᱹᱨᱛᱤ ᱯᱩᱨᱤ ᱠᱷᱚᱱ ᱡᱚᱛᱚᱜᱮ ᱟᱵᱚ ᱱᱚᱣᱟ ᱪᱮᱛᱟᱱ ᱥᱮᱫ ᱵᱚᱱ ᱠᱚᱭᱚᱜ ᱮᱫᱟ ᱧᱮᱞᱮᱫ ᱠᱚᱣᱟ ᱵᱚᱱ ᱨᱤᱯᱤ ᱤᱯᱤᱞ ᱪᱟᱸᱫᱚ ᱟᱨᱦᱚᱸ ᱠᱟᱹᱴᱤᱡᱼᱠᱟᱹᱴᱤᱡ ᱤᱯᱤᱞ ᱦᱩᱰᱤᱧᱼᱦᱩᱰᱤᱧ ᱩᱱᱠᱩ ᱱᱚᱣᱟ ᱥᱩᱨ ᱨᱮᱫᱚ ᱵᱟᱹᱱᱩᱜ ᱠᱚᱜᱮᱭᱟ ᱟᱹᱰᱤ ᱥᱟᱺᱜᱤᱧᱼᱥᱟᱺᱜᱤᱧ ᱨᱮ ᱢᱮᱱᱟᱜ ᱠᱚᱣᱟ ᱡᱮᱢᱚᱱ ᱡᱮ ᱟᱵᱚᱣᱟᱜ ᱯᱨᱤᱛᱷᱤᱵᱤ ᱠᱚᱦᱚᱸ ᱟᱫᱷᱟ ᱠᱚᱫᱚ ᱞᱟᱹᱴᱩᱼᱞᱟᱹᱴᱩ ᱦᱮᱱᱟᱜ ᱠᱚᱣᱟ ᱥᱮᱬᱟᱼᱥᱮᱬᱟ ᱦᱮᱱᱟᱜ ᱠᱚᱣᱟ ᱮᱱᱠᱷᱟᱱ ᱠᱟᱹᱡ ᱱᱚᱝᱠᱟ ᱢᱮᱱᱟᱜ ᱠᱚᱣᱟ ᱮᱯᱤᱞ ᱠᱚ ᱠᱤ ᱱᱤᱛᱳᱜ ᱦᱟᱹᱵᱤᱡ ᱠᱳᱱᱳ ᱵᱩᱡᱷᱟᱹᱣ ᱵᱟᱹᱧ ᱫᱟᱲᱮᱜ ᱠᱟᱱᱟ ᱠᱤ ᱤᱯᱤᱞ ᱚᱱᱟ ᱴᱷᱮᱱ ᱜᱮ ᱦᱮᱱᱟᱜ ᱠᱚᱣᱟ ᱥᱮ ᱵᱷᱤᱱᱟᱹᱼᱵᱷᱤᱱᱟᱹ ᱦᱮᱱᱟᱜ ᱠᱚᱣᱟ ᱛᱤᱱᱟᱹᱜ ᱜᱟᱱ ᱤᱯᱤᱞ ᱫᱚ ᱱᱚᱝᱠᱟ ᱠᱚ ᱧᱮᱞᱚᱜᱼᱟ ᱠᱤ ᱚᱱᱟ ᱯᱟᱨᱠᱚᱢ ᱞᱮᱠᱟ ᱠᱚ ᱧᱮᱞᱚᱜᱼᱟ ᱯᱩᱱᱭᱟ ᱠᱷᱩᱱᱴᱤ ᱦᱮᱱᱟᱜᱼᱟ ᱯᱷᱤᱨ ᱛᱟᱭᱚᱢ ᱥᱮᱫ ᱦᱮᱱᱟᱜ ᱠᱚᱣᱟ ᱵᱟᱨᱭᱟ ᱯᱮᱭᱟ ᱯᱮᱭᱟ ᱦᱮᱱᱟᱜ ᱠᱚᱣᱟ ᱛᱚ ᱱᱚᱜᱼᱚ ᱱᱚᱣᱟ ᱠᱚᱜᱮ ᱟᱹᱰᱤ ᱵᱩᱡᱷᱟᱹᱣ ᱨᱮᱭᱟᱜ ᱠᱟᱛᱷᱟ ᱠᱟᱱᱟ ᱠᱤ ᱱᱚᱣᱟ ᱠᱚᱫᱚ ᱤᱧᱦᱚᱸ ᱵᱟᱹᱧ ᱵᱩᱡ ᱫᱟᱲᱮᱭᱟᱜ ᱠᱟᱱᱟ ᱪᱮᱠᱟᱛᱮ ᱱᱚᱝᱠᱟ ᱦᱮᱱᱟᱜ ᱠᱚᱣᱟ ᱢᱮᱱᱛᱮ ᱢᱮᱱᱠᱷᱟᱱ ᱱᱚᱣᱟ ᱯᱨᱤᱛᱵᱤᱨᱮ ᱟᱵᱚ ᱵᱚᱱ ᱢᱮᱱ ᱛᱟᱦᱮᱱᱟ ᱠᱤ ᱱᱩᱠᱩ ᱤᱯᱤᱞ ᱟᱵᱚ ᱤᱯᱤᱞ ᱪᱟᱸᱫᱚ ᱱᱩᱠᱩ ᱟᱵᱚ ᱴᱷᱮᱱ ᱯᱨᱤᱛᱷᱤᱵᱤ ᱨᱮᱠᱚ ᱟᱹᱪᱩᱨᱚᱜ ᱠᱟᱱᱟ ᱮᱱᱠᱷᱟᱱ ᱱᱚᱣᱟ ᱫᱚ ᱩᱱᱠᱩ ᱫᱚ ᱵᱟᱠᱚ ᱟᱹᱪᱩᱨᱚᱜ ᱠᱟᱱᱟ ᱮᱱᱠᱷᱟᱱ ᱵᱤᱜᱽᱜᱟᱱᱤᱠ ᱨᱮᱭᱟᱜ ᱵᱩᱡᱷᱟᱹᱣ ᱢᱚᱛ ᱠᱟᱱᱟ ᱠᱤ ᱟᱵᱚᱣᱟᱜ ᱯᱨᱤᱛᱷᱤᱵᱤ ᱜᱮ ᱟᱹᱪᱩᱨᱚᱜ ᱠᱟᱱᱟ ᱮᱱᱠᱷᱟᱱ ᱱᱚᱣᱟ ᱴᱷᱮᱱ ᱤᱧᱦᱚᱸ ᱟᱹᱰᱤ ᱨᱤᱡᱟᱹᱣ ᱨᱮᱱᱟᱜ ᱤᱧ ᱵᱩᱡ ᱮᱫᱟᱹᱧ ᱠᱤ ᱱᱚᱣᱟ ᱫᱚ ᱪᱮᱫ ᱞᱮᱠᱟᱛᱮ ᱦᱩᱭᱩᱜ ᱠᱟᱱᱟ ᱤᱱᱟᱹᱜ ᱥᱟᱺᱜᱤᱧ ᱨᱮ ᱦᱮᱱᱟᱜ ᱠᱚᱣᱟ ᱟᱨ ᱩᱱᱠᱩ ᱫᱤᱱᱟᱹᱢ ᱜᱮ ᱧᱮᱞ ᱠᱚᱣᱟ ᱵᱚᱱ ᱠᱤ ᱟᱵᱚᱣᱟ ᱫᱷᱟᱹᱨᱛᱤ ᱞᱮᱠᱟᱛᱮ ᱯᱟᱨ ᱨᱳᱡᱽ ᱜᱮᱠᱚ ᱟᱹᱪᱩᱨᱟᱵᱚᱱ ᱠᱟᱱᱟ ᱟᱨ ᱥᱮᱛᱟᱜ ᱮᱱᱠᱷᱟᱱ ᱜᱮ ᱧᱮᱞᱮᱭᱟᱵᱚᱱ ᱵᱮᱨ ᱪᱟᱸᱫᱚ ᱤᱯᱤᱞ ᱢᱮᱱᱠᱷᱟᱱ ᱱᱚᱜᱼᱚ ᱱᱚᱣᱟ ᱠᱚᱜᱮ ᱛᱷᱚᱲᱟ ᱧᱮᱞ ᱨᱮ ᱟᱹᱰᱤ ᱤᱭᱟᱹ ᱨᱟᱹᱥᱠᱟᱹᱜᱮ ᱵᱩᱡᱷᱟᱹᱜ ᱠᱟᱱᱟ